ᱥᱟᱶᱟᱨ ᱥᱮᱵᱟ ᱞᱟᱹᱜᱤᱫ ᱫᱚ ᱥᱩᱨ ᱨᱮ ᱡᱮᱢᱚᱱ ᱦᱟᱥᱯᱟᱛᱟᱞ ᱦᱩᱭᱩᱜ ᱢᱟ ᱰᱟᱠᱛᱟᱨ ᱱᱟᱨᱥ ᱮᱢ ᱠᱚᱢᱟ ᱟᱨ ᱵᱤᱱᱟ ᱯᱚᱭᱥᱟ ᱛᱮ ᱨᱟᱱ ᱞᱮ ᱧᱟᱢ ᱢᱟ ᱟᱨ ᱥᱮᱬᱟ ᱨᱩᱣᱟ ᱨᱮᱱᱟᱜ ᱦᱚᱸ ᱨᱟᱱ ᱞᱮ ᱧᱟᱢ ᱢᱟ ᱟᱨ ᱥᱟᱜᱟᱲᱚᱢ ᱨᱮᱱᱟᱜ ᱫᱚ ᱦᱩᱭᱩᱜ ᱠᱟᱱᱟ ᱨᱟᱥᱛᱟ ᱜᱷᱟᱴ ᱠᱷᱟᱨᱟᱵ ᱟᱠᱟᱱᱟ ᱚᱱᱟ ᱠᱚᱭ ᱥᱟᱨᱟᱣ ᱢᱟ ᱵᱟᱥ ᱵᱷᱟᱲᱟ ᱠᱚᱢ ᱢᱟ ᱟᱨ ᱥᱚᱨᱠᱟᱨᱤ ᱵᱟᱥ ᱠᱚ ᱵᱮᱥᱤ ᱮᱢ ᱢᱟᱭ ᱟᱨ ᱥᱮᱪᱮᱫ ᱨᱮᱱᱟᱜ ᱫᱚ ᱤᱥᱠᱩᱞ ᱨᱮ ᱡᱮᱢᱚᱱ ᱢᱟᱥᱴᱟᱨ ᱠᱚᱭ ᱮᱢ ᱠᱚᱢᱟ ᱟᱨ ᱜᱤᱫᱽᱨᱟᱹ ᱠᱚ ᱡᱚᱢᱟᱜ ᱧᱩᱣᱟᱜ ᱵᱚᱭ ᱠᱷᱟᱛᱟ ᱡᱟᱢᱟ ᱯᱮᱱ ᱚᱱᱟ ᱠᱚᱠᱚ ᱧᱟᱢ ᱢᱟ ᱟᱨ ᱯᱚᱭᱥᱟ ᱠᱚᱠᱚ ᱧᱟᱢ ᱢᱟ ᱡᱮᱢᱚᱱ ᱨᱮᱸᱜᱮᱡ ᱦᱚᱲ ᱟᱞᱮ ᱫᱚ ᱜᱤᱫᱽᱨᱟᱹ ᱠᱚ ᱚᱞᱚᱜ ᱯᱟᱲᱦᱟᱜ ᱵᱟᱞᱮ ᱥᱮᱬᱟ ᱦᱚᱪᱚ ᱫᱟᱲᱮᱭᱟᱠᱚ ᱠᱟᱱᱟ ᱥᱚᱨᱠᱟᱨ ᱴᱷᱮᱱ ᱠᱷᱚᱱ ᱱᱚᱣᱟ ᱜᱮ ᱤᱧᱟᱹᱜ ᱠᱷᱚᱡᱽ ᱫᱚ